ᱦᱮᱸ ᱱᱚᱣᱟ ᱟᱸᱫᱷᱟᱯᱟᱹᱛᱭᱟᱹᱣ ᱞᱮᱠᱟ ᱛᱮᱫᱚ ᱟᱞᱮ ᱴᱚᱴᱷᱟ ᱨᱮᱫᱚ ᱱᱚᱝᱠᱟ ᱡᱚᱛᱚ ᱜᱮᱠᱚ ᱵᱟᱲᱟᱭᱟ ᱡᱟᱦᱟᱸ ᱡᱟᱭᱜᱟᱨᱮ ᱵᱷᱩᱛ ᱵᱚᱸᱜᱟ ᱠᱚᱠᱚ ᱩᱰᱩᱠᱚᱜ ᱛᱟᱦᱮᱸᱫ ᱚᱸᱰᱮ ᱫᱚᱠᱚ ᱵᱟᱲᱟᱭᱟ ᱡᱮ ᱱᱚᱰᱮ ᱫᱚ ᱵᱚᱸᱜᱟ ᱠᱚ ᱩᱰᱩᱠᱚᱜᱼᱟ ᱟᱨᱡᱩᱫᱤ ᱚᱸᱰᱮ ᱟᱨᱚ ᱥᱚᱵᱫᱚ ᱡᱩᱫᱤ ᱠᱚ ᱟᱸᱡᱚᱢᱟ ᱡᱮ ᱵᱟᱝ ᱱᱚᱸᱰᱮ ᱫᱚ ᱵᱚᱸᱜᱟᱭ ᱩᱰᱩᱠᱚᱜ ᱜᱮᱭᱟ ᱛᱟᱦᱚᱞᱮ ᱠᱷᱟᱱ ᱫᱚ ᱵᱚᱛᱚᱨᱚ ᱜᱮᱭᱟᱠᱚ ᱟᱨ ᱡᱟᱦᱟᱸ ᱦᱟᱭᱜᱟᱨᱮ ᱵᱟᱝ ᱠᱚ ᱵᱟᱰᱟᱭᱟ ᱡᱮ ᱱᱚᱸᱰᱮ ᱫᱚ ᱵᱚᱸᱜᱟ ᱵᱟᱭ ᱩᱰᱩᱠ ᱵᱟᱲᱟᱜᱼᱟ ᱚᱸᱰᱮ ᱡᱩᱫᱤ ᱟᱢ ᱟᱹᱛᱷᱟᱹᱲᱤᱜ ᱜᱮ ᱡᱩᱫᱤᱢ ᱞᱟᱹᱭ ᱟᱭᱟ ᱛᱳ ᱩᱱᱤ ᱦᱚᱭ ᱯᱟᱹᱛᱭᱟᱹᱜᱼᱟ ᱡᱮ ᱵᱟᱝ ᱢᱮᱱᱟᱭ ᱱᱤᱰᱮ ᱦᱚᱸ ᱵᱚᱸᱜᱟᱭ ᱩᱰᱩᱠᱚᱜ ᱠᱟᱱᱟ ᱱᱮᱜ ᱮ ᱱᱤᱝᱠᱟᱹ ᱟᱨ ᱱᱚᱣᱟ ᱠᱩᱞᱦᱤ ᱢᱩᱪᱟᱹᱫ ᱠᱚᱨᱮ ᱠᱩᱞᱦᱤ ᱢᱩᱪᱟᱹᱫᱽ ᱠᱚᱨᱮ ᱦᱚᱸ ᱞᱟᱹᱭ ᱟᱠᱚ ᱵᱚᱸᱜᱟ ᱠᱚᱠᱚ ᱩᱰᱩᱠᱚᱜᱼᱟ ᱧᱤᱫᱟᱹ ᱵᱮᱲᱟ ᱛᱳ ᱵᱟᱝ ᱠᱚ ᱩᱰᱩᱠᱚᱜ ᱨᱮᱦᱚᱸ ᱡᱩᱫᱤ ᱮᱲᱮ ᱠᱟᱛᱷᱟᱢ ᱞᱟᱹᱭ ᱟᱭᱟ ᱥᱮ ᱩᱱᱫᱚᱭ ᱯᱟᱹᱛᱭᱟᱹᱜᱼᱟ ᱢᱮᱱᱟᱭ ᱵᱟᱝ ᱵᱚᱸᱜᱟᱭ ᱩᱰᱩᱠᱚᱜᱼᱟ ᱱᱚᱰᱮ ᱚᱱᱛᱮ ᱫᱚ ᱵᱟᱹᱧ ᱥᱮᱱᱚᱜᱼᱟ ᱱᱮᱜᱼᱮ ᱱᱤᱝᱠᱟᱹ ᱟᱸᱫᱷᱟᱯᱟᱹᱛᱭᱟᱹᱣ